ᱵᱷᱟᱨᱚᱛ ᱫᱤᱥᱚᱢ ᱨᱮᱭᱟᱜ ᱠᱨᱤᱠᱮᱴ ᱟᱨ ᱯᱷᱩᱴᱵᱚᱞ ᱠᱷᱮᱞ ᱜᱮ ᱟᱹᱞᱤᱧ ᱫᱚᱞᱤᱧ ᱠᱩᱥᱭᱟᱜᱼᱟ ᱵᱷᱟᱨᱚᱛ ᱟᱨ ᱠᱨᱤᱠᱮᱴ ᱠᱷᱮᱞ ᱜᱮ ᱟᱹᱞᱤᱧᱟᱜ ᱯᱚᱥᱚᱱᱫᱤᱫᱟ ᱠᱷᱮᱞ ᱦᱚᱸ ᱠᱟᱱᱟ ᱵᱷᱟᱨᱚᱛ ᱟᱨ ᱠᱨᱤᱠᱮᱴ ᱨᱮᱱ ᱥᱚᱨᱮᱥ ᱠᱷᱤᱞᱟᱲᱤ ᱠᱚᱣᱟᱜ ᱧᱩᱛᱩᱢ ᱦᱚᱸ ᱟᱹᱞᱤᱧ ᱫᱚᱞᱤᱧ ᱵᱟᱲᱟᱭ ᱜᱮᱭᱟ ᱡᱟᱦᱟᱸ ᱞᱮᱠᱟ ᱠᱨᱤᱠᱮᱴ ᱨᱮᱱ ᱥᱚᱨᱮᱥ ᱠᱷᱤᱞᱟᱲᱤ ᱠᱚᱣᱟᱜ ᱧᱩᱛᱩᱢ ᱫᱚ ᱦᱩᱭᱩᱜ ᱠᱟᱱᱟ ᱢᱚᱦᱮᱱᱫᱨᱚ ᱥᱤᱝ ᱫᱷᱳᱱᱤ ᱵᱤᱨᱟᱴ ᱠᱳᱦᱞᱤ ᱥᱩᱵᱷᱢᱚᱱ ᱜᱤᱞ ᱨᱚᱵᱤᱱᱫᱨᱚ ᱡᱟᱰᱮᱡᱟ ᱥᱩᱨᱭᱚ ᱠᱩᱢᱟᱨ ᱡᱟᱫᱚᱵ ᱚᱠᱷᱥᱚᱨ ᱯᱮᱴᱮᱞ ᱠᱩᱞᱫᱤᱯ ᱡᱟᱫᱚᱵ ᱟᱨ ᱯᱷᱩᱴᱵᱚᱞ ᱠᱷᱮᱞ ᱨᱮᱱ ᱥᱚᱨᱮᱥ ᱠᱷᱤᱞᱟᱲᱤ ᱠᱚᱣᱟᱜ ᱧᱩᱛᱩᱢ ᱫᱚ ᱦᱩᱭᱩᱜ ᱠᱟᱱᱟ ᱨᱳᱱᱟᱞᱰᱳ ᱞᱤᱭᱚᱱᱮᱞ ᱢᱮᱥᱤ ᱥᱤᱫᱩ ᱢᱟᱨᱟᱱᱰᱤ ᱟᱹᱞᱤ ᱫᱮ ᱥᱩᱱᱤᱞ ᱪᱷᱮᱛᱨᱤ ᱩᱱᱠᱩ ᱜᱮ ᱵᱷᱟᱨᱚᱛ ᱫᱤᱥᱚᱢ ᱨᱮᱱ ᱠᱨᱤᱠᱮᱴ ᱟᱨ ᱯᱷᱩᱴᱵᱚᱞ ᱨᱮᱱ ᱥᱚᱨᱮᱥ ᱠᱷᱤᱞᱟᱲᱤ ᱠᱚᱣᱟᱜ ᱧᱩᱛᱩᱢ ᱫᱚ ᱦᱩᱭᱩᱜ ᱠᱟᱱᱟ